ᱤᱧ ᱦᱚᱸ ᱢᱤᱫᱴᱮᱱ ᱪᱟᱹᱥᱤ ᱚᱲᱟᱜ ᱨᱤᱱᱤᱡ ᱜᱤᱫᱽᱨᱟᱹ ᱠᱟᱱ ᱜᱤᱭᱟᱹᱧ ᱟᱞᱮ ᱦᱚᱸᱞᱮ ᱪᱟᱥ ᱜᱮᱭᱟ ᱟᱨ ᱰᱟᱝᱨᱤ ᱫᱤᱭᱮ ᱜᱮᱞᱮ ᱪᱟᱥᱟ ᱟᱨ ᱩᱱᱠᱩ ᱜᱮ ᱟᱞᱮ ᱫᱚ ᱪᱟᱹᱥᱤ ᱨᱮᱱ ᱱᱟᱦᱮᱞ ᱛᱟᱞᱮ ᱟᱨ ᱩᱱᱠᱩ ᱛᱮᱜᱮᱞᱮ ᱪᱟᱥᱼᱟ ᱥᱮᱫᱟᱭ ᱦᱟᱯᱲᱟᱢ ᱠᱷᱚᱱ ᱟᱨ ᱰᱟᱝᱨᱤ ᱛᱮᱜᱮ ᱠᱚ ᱪᱟᱥ ᱟᱹᱜᱩ ᱟᱠᱟᱫᱟ ᱟᱨ ᱱᱤᱛᱚᱜ ᱦᱟᱹᱵᱤᱡ ᱦᱚᱸ ᱢᱮᱱᱟᱜ ᱜᱮᱛᱟᱞᱮᱭᱟ ᱪᱟᱥ ᱞᱮ ᱪᱟᱹᱥᱤ ᱦᱚᱲ ᱫᱚ ᱰᱟᱝᱨᱤ ᱢᱮᱨᱚᱢ ᱫᱚ ᱢᱮᱱᱟᱜ ᱠᱚᱜᱮ ᱛᱟᱠᱚᱣᱟ ᱟᱨ ᱩᱱᱠᱩ ᱩᱱᱠᱩ ᱛᱮᱜᱮ ᱠᱚ ᱛᱚᱨᱟᱣ ᱮᱫᱟ ᱪᱟᱥ ᱵᱟᱥ ᱠᱚᱫᱚ ᱚ ᱱᱚᱜᱼᱚᱭ ᱡᱟᱦᱟᱸ ᱪᱤᱱᱦᱟᱹ ᱡᱟᱦᱟᱸ ᱢᱮᱱᱚᱜ ᱠᱟᱱᱟ ᱱᱚᱣᱟ ᱫᱚ ᱪᱤᱱᱦᱟᱹ ᱫᱚ ᱟᱞᱟᱜᱽ ᱟᱞᱟᱜᱽ ᱯᱟᱹᱨᱤᱥ ᱨᱮ ᱟᱞᱟᱜᱽ ᱟᱞᱟᱜᱽ ᱠᱚ ᱫᱟᱜᱽ ᱠᱚᱣᱟ ᱡᱮᱢᱚᱱ ᱟᱞᱮ ᱫᱚ ᱢᱩᱨᱢᱩ ᱦᱚᱲ ᱟᱞᱮ ᱢᱩᱨᱢᱩ ᱦᱚᱲ ᱫᱚ ᱡᱳᱲᱟ ᱛᱮᱞᱮ ᱫᱟᱜᱽ ᱠᱚᱣᱟ ᱟᱨ ᱡᱚᱲᱟ ᱛᱮᱞᱮ ᱫᱟᱜᱽ ᱠᱚᱣᱟ ᱚᱱᱟ ᱟᱨ ᱩᱱᱠᱩ ᱫᱟᱜᱽ ᱛᱮᱜᱮ ᱦᱟᱸᱜ ᱪᱤᱱᱦᱟᱹᱫᱚ ᱡᱮ ᱱᱩᱠᱩ ᱫᱚ ᱟᱞᱮ ᱢᱩᱨᱢᱩ ᱚᱲᱟᱜ ᱨᱮᱱ ᱠᱟᱱᱟ ᱠᱚ